ᱦᱮᱞᱳ ᱦᱮᱸ ᱦᱮᱞᱳ ᱞᱟᱹᱭ ᱢᱮ ᱦᱮᱸ ᱟᱵᱚ ᱥᱟᱱᱛᱟᱲ ᱥᱟᱶᱛᱟ ᱨᱮ ᱞᱟᱠᱪᱟᱨ ᱟᱹᱨᱤᱪᱟᱞᱤ ᱥᱮ ᱯᱚᱨᱚᱵᱽ ᱯᱩᱱᱟᱹᱭ ᱠᱚᱫᱚ ᱦᱩᱭᱩᱜ ᱠᱟᱱᱟ ᱡᱮᱢᱚᱱ ᱱᱚᱜᱼᱚᱭ ᱥᱮᱴᱮᱨᱚᱜ ᱠᱟᱱᱟ ᱵᱟᱦᱟ ᱵᱟᱦᱟ ᱥᱚᱦᱨᱟᱭ ᱛᱟᱨᱯᱚᱨᱮ ᱢᱮᱱᱟᱜ ᱟᱠᱟᱫᱟ ᱥᱟᱠᱨᱟᱛ ᱟᱹᱥᱟᱹᱲᱤᱭᱟᱹ ᱢᱟᱜᱢᱚᱬᱮ ᱛᱟᱯᱚᱨᱮ ᱚᱱᱠᱟ ᱟᱭᱢᱟ ᱟᱭᱢᱟ ᱢᱮᱱᱟᱜᱼᱟ ᱯᱚᱨᱚᱵᱽ ᱠᱚ ᱵᱟᱦᱟ ᱯᱚᱨᱚᱵᱽ ᱫᱚ ᱱᱚᱜᱼᱚᱭ ᱯᱷᱟᱜᱩᱱ ᱵᱚᱸᱜᱟ ᱯᱷᱟᱹᱜᱩᱱ ᱪᱟᱹᱛ ᱤᱱᱟᱹ ᱢᱩᱫᱽ ᱨᱮᱜᱮ ᱠᱚ ᱵᱟᱦᱟ ᱵᱚᱸᱜᱟᱜᱼᱟ ᱫᱳᱞ ᱯᱩᱱᱱᱤᱢᱟ ᱯᱚᱨᱮ ᱦᱮᱸ

ᱩᱢ ᱢᱟᱦᱟ ᱦᱤᱞᱳᱜ ᱫᱚ ᱵᱚᱸᱜᱟ ᱵᱩᱨᱩᱭᱟᱞᱮ ᱩᱢ ᱢᱟᱦᱟ ᱦᱤᱞᱳᱜ ᱫᱚ ᱢᱟᱱᱮ ᱜᱮᱡ ᱜᱩᱨᱤᱡ ᱛᱩᱯᱩ ᱯᱷᱟᱨᱪᱟ ᱠᱟᱛᱮ ᱥᱩᱫᱩ ᱡᱟᱦᱮᱨ ᱨᱮ ᱥᱩᱱᱩᱢ ᱥᱤᱸᱫᱩᱨ ᱠᱚ ᱴᱤᱰᱟᱹᱜ ᱦᱚᱴᱚ ᱠᱟᱜᱼᱟ ᱤᱱᱟᱹᱜᱮ ᱟᱨ ᱟ ᱭᱩᱵᱽ ᱵᱮᱲᱟ ᱢᱟᱱᱮ ᱥᱤᱸᱜᱟᱹᱲ ᱵᱮᱲᱟ ᱩᱱ ᱱᱟ ᱠᱮ ᱨᱟᱪᱟᱨᱮ ᱵᱚᱸᱜᱟ ᱵᱩᱨᱩ ᱠᱚ ᱢᱟᱱᱮ ᱦᱟᱸᱠᱨᱟᱣ ᱰᱟᱠᱨᱟᱣ ᱠᱚᱣᱟ ᱠᱚ ᱡᱮ ᱢᱮᱛᱟ ᱠᱚᱣᱟ ᱠᱚ ᱴᱷᱤᱠᱼᱴᱷᱟᱠ ᱦᱩᱭᱩᱜᱼᱟ ᱥᱮ ᱵᱟᱝ ᱱᱤᱭᱟᱹ ᱫᱷᱟᱣ ᱥᱮ ᱪᱮᱫᱞᱮᱠᱟ ᱦᱩᱭᱩᱜ ᱠᱟᱱᱟ ᱚᱱᱟ ᱠᱚᱜᱮ ᱵᱚᱸᱜᱟ ᱴᱷᱮᱱ ᱠᱩᱞᱤ ᱵᱩᱴᱟᱹ ᱡᱚᱝᱟᱜ ᱟᱠᱚ ᱟᱨ ᱥᱟᱹᱨᱫᱤ ᱢᱟᱦᱟ ᱦᱤᱞᱳᱜ ᱫᱚ ᱥᱮᱛᱟᱜ ᱨᱮ ᱡᱚᱛᱚ ᱦᱚᱲ ᱩᱢ ᱯᱷᱟᱨᱪᱟ ᱠᱟᱛᱮ ᱥᱟᱹᱛ ᱜᱮᱡ ᱜᱩᱨᱤᱡ ᱠᱟᱛᱮ ᱥᱟᱹᱛ ᱥᱟᱯᱲᱟᱣ ᱠᱟᱛᱮ ᱱᱟᱭᱠᱮ ᱨᱟᱪᱟ ᱠᱚ ᱪᱟᱞᱟᱜᱼᱟ ᱚᱸᱰᱮ ᱠᱷᱚᱱᱟᱜ ᱱᱟᱭᱠᱮ ᱤᱫᱤ ᱠᱟᱛᱮ ᱡᱟᱦᱮᱨ ᱨᱮᱠᱚ ᱪᱟᱞᱟᱜᱼᱟ ᱡᱟᱦᱮᱨ ᱪᱟᱞᱟᱣ ᱠᱟᱛᱮ ᱟᱫᱚᱠᱚ ᱵᱚᱸᱜᱟ ᱵᱩᱨᱩᱭᱟ ᱵᱟᱥᱠᱮ ᱢᱟᱦᱟ ᱦᱤᱞᱳᱜ ᱫᱚ ᱚᱱᱠᱟ ᱞᱟᱸᱫᱟ ᱥᱟᱹᱜᱟᱹᱭ ᱦᱚᱲ ᱥᱟᱶ ᱢᱟᱱᱮ ᱫᱟᱜ ᱠᱚ ᱫᱩᱯᱩᱞᱟ ᱟᱨᱠᱤ ᱫᱟᱜ ᱠᱚ ᱫᱩᱞ ᱡᱚᱝᱟᱜᱼᱟ ᱟᱨ ᱞᱟᱜᱽᱬᱮ ᱠᱚ ᱮᱱᱮᱡᱼᱟ ᱤᱱᱟᱹ ᱠᱚᱛᱮ ᱜᱮ ᱵᱟᱥᱠᱮ ᱢᱟᱦᱟ ᱫᱚᱠᱚ ᱪᱟᱵᱟᱭᱟ ᱦᱳᱭ ᱮᱴᱟᱜ ᱮᱴᱟᱜ ᱡᱮᱢᱚᱱ ᱟᱹᱥᱟᱹᱲᱤᱭᱟᱹ ᱟᱹᱥᱟᱹᱲᱤᱭᱟᱹ ᱫᱚ ᱟᱥᱟᱲ ᱵᱚᱸᱜᱟ ᱞᱮ ᱵᱚᱸᱜᱟ ᱵᱩᱨᱩᱜᱼᱟ ᱟᱹᱥᱟᱹᱲᱤᱭᱟᱹ ᱫᱚ ᱥᱚᱦᱚᱨᱟᱭ ᱵᱚᱸᱜᱟ ᱨᱮᱫᱚ ᱥᱚᱦᱨᱟᱭ ᱦᱩᱭᱩᱜᱼᱟ ᱰᱟᱝᱨᱤ ᱠᱟᱲᱟ ᱥᱟᱨᱦᱟᱣ ᱥᱮ ᱢᱟᱹᱱ ᱵᱚᱱ ᱮᱢᱟ ᱠᱚᱣᱟ ᱚᱱᱟ ᱞᱮᱠᱟᱛᱮ ᱚᱱᱟ ᱥᱚᱦᱨᱟᱭ ᱨᱮᱫᱚ ᱠᱚ ᱵᱚᱸᱜᱟ ᱵᱩᱨᱩᱜᱼᱟ ᱥᱚᱦᱚᱨᱟᱭ ᱪᱟᱸᱫᱳ ᱜᱮ ᱥᱚᱦᱚᱨᱟᱭ ᱨᱮᱫᱚ ᱯᱚᱨᱚᱵᱽ ᱫᱚ ᱢᱚᱬᱮ ᱥᱤᱧ ᱢᱚᱬᱮ ᱧᱤᱫᱟᱹ ᱦᱮᱸ ᱦᱮᱸ ᱦᱳᱭ ᱦᱳᱭ ᱦᱳᱭ ᱮᱠᱫᱚᱢ ᱮᱠᱫᱚᱢ